ᱜᱟᱜ ᱜᱚᱨᱚᱢ ᱨᱮᱭᱟᱜ ᱜᱩᱨᱩᱛᱚᱧ ᱧᱮᱞ ᱟᱠᱟᱫᱟ ᱡᱮᱞᱮᱠᱟ ᱩᱱᱠᱩ ᱫᱚ ᱡᱮᱫᱤᱱ ᱠᱚ ᱯᱩᱡᱟᱹᱭᱟ ᱮᱱᱦᱤᱞᱳᱜ ᱫᱚ ᱩᱱᱠᱩ ᱰᱟᱵᱽᱨᱟᱹ ᱠᱟᱛᱮᱜ ᱩᱢ ᱠᱟᱛᱮᱜ ᱟᱨ ᱩᱯᱟᱹᱥ ᱠᱟᱛᱮᱜ ᱠᱚ ᱢᱟᱱᱮ ᱠᱚ ᱵᱚᱸᱜᱟᱭᱟ ᱟᱨ ᱵᱚᱸᱜᱟ ᱦᱩᱭ ᱠᱟᱛᱮᱜ ᱛᱚᱵᱮ ᱟᱠᱚ ᱫᱟᱠᱟ ᱠᱚ ᱡᱚᱢᱟ ᱛᱟᱯᱚᱨ ᱱᱩᱠᱩ ᱫᱚ ᱢᱩᱨᱛᱤ ᱯᱩᱡᱟᱹ ᱠᱟᱱ ᱛᱟᱠᱚᱭᱟ ᱟᱨ ᱟᱵᱚᱭᱟᱜ ᱫᱚ ᱥᱟᱱᱛᱟᱲᱟᱜ ᱫᱚ ᱯᱨᱟᱠᱮᱛᱤᱠ ᱯᱩᱡᱟᱹ ᱠᱟᱱ ᱛᱟᱵᱚᱱᱟ ᱚᱱᱟᱜᱤ ᱟᱵᱚᱭᱟᱜ ᱰᱤᱯᱷᱟᱨᱮᱱᱴ ᱫᱚ